ᱤᱧ ᱡᱤᱭᱚᱱ ᱠᱷᱟᱸᱰᱟᱣ ᱞᱟᱹᱜᱤᱫ ᱛᱮ ᱢᱤᱫᱴᱮᱱ ᱵᱤᱡᱱᱮᱥ ᱤᱧ ᱠᱚᱨᱟᱣᱟ ᱚᱱᱟ ᱫᱚ ᱦᱩᱭᱩᱜ ᱠᱟᱱᱟ ᱥᱟᱭᱵᱟᱨ ᱠᱮᱯᱷ ᱥᱟᱭᱵᱟᱨ ᱠᱮᱯᱷ ᱵᱮᱱᱟᱣ ᱨᱮᱭᱟᱜ ᱟᱹᱰᱤ ᱢᱟᱨᱟᱝ ᱱᱟᱜᱟᱢ ᱢᱮᱱᱟᱜᱼ ᱟ ᱟᱹᱛᱳ ᱯᱟᱲᱟᱨᱮ ᱧᱮᱞ ᱟᱠᱟᱱᱟ ᱮᱴᱟᱜ ᱡᱟᱹᱛᱤᱭᱟᱜ ᱥᱟᱭᱵᱟᱨ ᱠᱮᱯᱷ ᱨᱮ ᱟᱵᱚ ᱥᱟᱱᱛᱟᱲ ᱡᱟᱹᱛᱤ ᱵᱷᱟᱥᱟ ᱠᱚᱢᱤᱱᱤᱠᱮᱥᱚᱱ ᱨᱮ ᱟᱹᱰᱤ ᱢᱟᱨᱟᱝ ᱮᱸᱴᱠᱮᱴᱚᱬᱮ ᱦᱩᱭ ᱟᱠᱚᱣᱟ ᱟᱠᱚᱣᱟᱜ ᱢᱚᱱᱮᱨ ᱵᱷᱟᱵ ᱥᱮ ᱟᱠᱚᱣᱟᱜ ᱠᱟᱹᱢᱤ ᱦᱚᱨᱟ ᱴᱷᱤᱠ ᱥᱟᱹᱦᱤᱡ ᱛᱮ ᱵᱟᱠᱚ ᱵᱩᱡᱷᱟᱹᱣ ᱦᱚᱪᱚ ᱫᱟᱲᱮ ᱟᱠᱚ ᱛᱮ ᱟᱫᱷᱟ ᱫᱷᱩᱨᱟᱹ ᱠᱚ ᱠᱟᱹᱢᱤ ᱠᱟᱛᱟ ᱠᱚᱣᱟ ᱚᱱᱟ ᱮᱸᱴᱠᱮᱴᱚᱬᱮ ᱫᱚ ᱤᱧ ᱦᱚᱧ ᱯᱟᱲᱟᱣ ᱞᱮᱱᱟ ᱚᱱᱟ ᱠᱷᱟᱹᱛᱤᱨ ᱛᱮ ᱩᱱᱠᱩ ᱟᱜ ᱢᱚᱱᱮᱨᱮ ᱟᱹᱰᱤ ᱜᱟᱹᱦᱤᱨ ᱛᱮ ᱤᱧ ᱚᱱᱟ ᱥᱟᱭᱵᱟᱨ ᱠᱮᱯᱷ ᱵᱮᱱᱟᱣ ᱞᱟᱹᱜᱤᱫ ᱟᱨ ᱡᱟᱦᱟᱸ ᱥᱟᱱᱛᱟᱲᱟᱜ ᱢᱚᱱᱮᱨ ᱵᱷᱟᱵ ᱥᱮ ᱪᱮᱫ ᱠᱟᱹᱢᱤ ᱦᱚᱨᱟ ᱪᱮᱫ ᱞᱮᱠᱟ ᱵᱟᱠᱚ ᱜᱟᱱ ᱦᱚᱪᱚ ᱮᱫᱟ ᱚᱱᱟ ᱤᱧᱤᱧ ᱵᱩᱡ ᱟᱠᱟᱫ ᱛᱮ ᱩᱱᱠᱩ ᱟᱜ ᱠᱚᱴᱷᱤᱱ ᱠᱟᱹᱢᱤᱧ ᱥᱚᱦᱚᱡ ᱟᱠᱟᱫ ᱛᱟᱠᱚᱣᱟ ᱟᱨ ᱟᱠᱚᱣᱟᱜ ᱠᱟᱹᱢᱤ ᱤᱧᱤᱧ ᱠᱩᱨᱩᱢᱩᱴᱩ ᱠᱟᱛᱮᱫ ᱤᱧ ᱥᱟᱠᱥᱮᱥ ᱟᱠᱟᱫ ᱛᱟᱠᱚᱣᱟ ᱚᱱᱟ ᱩᱭᱦᱟᱹᱨ ᱠᱟᱛᱮᱫ ᱜᱮ ᱱᱚᱶᱟ ᱠᱟᱹᱢᱤ ᱨᱮ ᱤᱧ ᱫᱚᱧ ᱠᱩᱨᱩᱢᱩᱴᱩ ᱞᱟᱜᱟᱣ ᱠᱟᱛᱮᱫ ᱤᱧ ᱠᱟᱹᱢᱤᱧ ᱮᱛᱚᱦᱚᱵ ᱟᱠᱟᱫᱼᱟ ᱟᱨ ᱱᱚᱶᱟ ᱨᱮ ᱤᱧ ᱟᱹᱰᱤ ᱢᱟᱨᱟᱝ ᱥᱟᱠᱥᱮᱥ ᱤᱧ ᱧᱟᱢ ᱟᱠᱟᱫᱼᱟ